ᱵᱷᱟᱨᱚᱛ ᱨᱮᱭᱟᱜ ᱛᱮᱦᱤᱧ ᱡᱚᱛᱚᱠᱷᱚᱱ ᱮᱢᱚᱱ ᱠᱤᱪᱷᱩ ᱪᱮᱞᱮᱧᱡᱽ ᱫᱚ ᱠᱟᱱᱟ ᱱᱤᱛᱚᱜ ᱟᱞᱮ ᱟᱹᱛᱩ ᱠᱚᱨᱮ ᱰᱟᱦᱟᱨ ᱵᱟᱹᱲᱤᱡ ᱪᱟᱞᱟᱣ ᱠᱟᱱᱟ ᱛᱳ ᱱᱤᱭᱟᱹᱜᱮ ᱟᱞᱮ ᱯᱚᱧᱪᱟᱭᱮᱛ ᱰᱤ ᱮᱢ ᱚᱯᱷᱤᱥ ᱵᱤ ᱰᱤ ᱭᱳ ᱚᱯᱷᱤᱥ ᱵᱷᱟᱹᱞᱤ ᱞᱮ ᱪᱟᱞᱟᱜ ᱜᱮᱭᱟ ᱮᱢ ᱜᱮᱭᱟᱞᱮ ᱫᱚᱨᱠᱷᱟᱥᱛᱚ ᱡᱮ ᱟᱞᱮ ᱟᱹᱛᱩ ᱨᱮ ᱨᱟᱥᱛᱟ ᱜᱷᱟᱴ ᱵᱟᱹᱲᱤᱡ ᱠᱟᱱᱟ ᱛᱳ ᱱᱤᱭᱟᱹᱜᱮ ᱪᱮᱞᱮᱧᱡᱽ ᱫᱚ ᱴᱚᱠᱟᱣ ᱫᱚ ᱫᱟᱨᱟᱢᱮ ᱫᱟᱨᱟᱢ ᱫᱟᱨᱟᱜᱮ ᱢᱮᱱ ᱮᱫᱟ ᱠᱤᱱᱛᱩ ᱪᱮᱫ ᱮᱢ ᱢᱮᱱᱟ ᱵᱟᱝ ᱦᱩᱭᱩᱜ ᱠᱟᱱᱟ ᱨᱟᱥᱛᱟ ᱜᱷᱟᱴ ᱢᱚᱡᱽ ᱟᱹᱛᱩ ᱠᱚᱨᱮ ᱡᱟᱦᱟᱸ ᱛᱤᱸᱥ ᱥᱚᱦᱚᱨ ᱵᱟᱡᱟᱨ ᱪᱟᱞᱟᱜ ᱵᱟᱝ ᱦᱩᱭᱩᱜ ᱠᱟᱱ ᱛᱟᱞᱮᱭᱟ ᱚᱱᱟᱜᱮ ᱟᱞᱮ ᱞᱮ ᱫᱟᱵᱤᱭᱮᱫᱟ ᱯᱚᱧᱪᱟᱭᱮᱛ ᱨᱮ ᱠᱤᱢᱵᱟ ᱵᱤ ᱰᱤ ᱭᱳ ᱚᱯᱷᱤᱥ ᱰᱤ ᱮᱢ ᱚᱯᱷᱤᱥ ᱚᱱᱟ ᱠᱷᱚᱱ ᱛᱮᱜᱮ ᱥᱚᱨᱠᱟᱨ ᱴᱷᱮᱱ ᱪᱟᱞᱟᱜ ᱠᱟᱱᱟ ᱛᱚᱵᱮ ᱛᱚ ᱦᱤᱡᱩᱜ ᱠᱟᱱᱟ ᱚᱱᱟ ᱨᱮᱱᱟᱜ ᱡᱮ ᱰᱟᱦᱟᱨ ᱨᱮᱱᱟᱜ ᱵᱟᱨᱮ ᱛᱮ ᱡᱮ ᱟᱵᱚ ᱡᱮ ᱱᱚᱰᱮ ᱵᱟᱹᱲᱤᱡ ᱜᱮᱭᱟ ᱱᱚᱰᱮ ᱢᱚᱡᱽ ᱜᱮᱭᱟ ᱚᱱᱟᱠᱚ ᱵᱟᱨᱮᱛᱮ ᱟᱠᱚ ᱠᱚ ᱚᱞᱟ ᱛᱚᱵᱮᱥᱮ ᱦᱩᱭᱩᱜᱼᱟ ᱚᱱᱟᱜᱮ ᱟᱞᱮ ᱞᱮ ᱢᱮᱱ ᱮᱫᱟ ᱡᱮ ᱟᱞᱮ ᱵᱟᱡᱟᱨ ᱠᱟᱹᱢᱤ ᱰᱟᱦᱟᱨ ᱟᱹᱛᱩ ᱨᱮᱱᱟᱜ ᱮᱱᱛᱮᱫ ᱢᱚᱡᱽ ᱛᱟᱦᱮᱸ ᱞᱮᱱᱠᱷᱟᱱ ᱚᱱᱟᱜᱮ ᱵᱷᱟᱹᱜᱤᱜᱼᱟ ᱫᱚᱨᱠᱷᱟᱥᱛᱚ ᱞᱮ ᱮᱢ ᱵᱟᱲᱟ ᱟᱠᱟᱫᱼᱟ ᱚᱱᱮ ᱚᱱᱟ ᱛᱮᱜᱤᱧ ᱢᱮᱱ ᱮᱫᱟ ᱱᱤᱭᱟᱹ ᱠᱚᱜᱤᱧ ᱢᱮᱱᱟ ᱟᱨᱠᱤ